ᱟᱵᱚᱣᱟᱜ ᱦᱚᱨᱚᱜ ᱵᱟᱸᱫᱮᱫᱚ ᱡᱩᱫᱟᱹᱜᱮ ᱵᱷᱮᱜᱟᱨ ᱜᱮᱛᱟᱵᱚᱱᱟ ᱟᱵᱚᱣᱟᱜ ᱦᱚᱨᱚᱜ ᱵᱟᱸᱫᱮᱫᱚ ᱯᱟᱹᱧᱪᱤ ᱫᱷᱩᱛᱤ ᱟᱨ ᱠᱩᱲᱤ ᱠᱚᱫᱚ ᱯᱟᱹᱧᱪᱤ ᱥᱟᱹᱲᱤᱠᱚ ᱜᱚᱜᱚᱜ ᱵᱟᱸᱫᱮᱭ ᱛᱟᱵᱚᱱᱟ ᱟᱵᱚᱫᱚ ᱯᱟᱹᱧᱪᱤ ᱥᱟᱹᱲᱤ ᱵᱟᱸᱫᱮ ᱠᱟᱛᱮᱫᱵᱚᱱ ᱪᱷᱟᱯᱟ ᱮᱢᱟᱱ ᱫᱟᱲᱮᱜ ᱜᱮᱭᱟ ᱡᱮᱢᱚᱱ ᱯᱟᱺᱧᱪᱤᱨᱮ ᱢᱟᱨᱟᱜ ᱠᱚ ᱵᱟᱦᱟ ᱠᱚ ᱱᱤᱡᱮᱨ ᱛᱤᱛᱮ ᱜᱟᱞᱟᱝᱠᱟᱫ ᱞᱮᱠᱟ ᱱᱤᱡᱮᱨ ᱠᱷᱩᱥᱤ ᱞᱮᱠᱟᱵᱚᱱ ᱪᱷᱟᱯᱟ ᱠᱚᱣᱟ ᱵᱷᱟᱸᱰᱟᱱ ᱮᱢᱟᱱ ᱠᱚᱨᱮ ᱫᱚ ᱥᱟᱫᱟᱣᱟᱜ ᱛᱮᱵᱚᱱ ᱰᱷᱮᱸᱜᱟ ᱯᱟᱞᱟᱴᱚᱜᱼᱟ ᱟᱨ ᱵᱟᱯᱞᱟ ᱮᱢᱟᱱ ᱠᱚᱨᱮ ᱫᱚ ᱥᱟᱥᱟᱝᱟᱜ ᱛᱮᱜᱮᱵᱚᱱ ᱵᱮᱵᱚᱦᱟᱨᱟ